ᱟᱞᱮ ᱩᱛᱛᱚᱨ ᱫᱤᱱᱟᱡᱽᱯᱩᱨ ᱯᱚᱱᱚᱛ ᱨᱮᱱᱟᱜ ᱢᱩᱬᱩᱫ ᱞᱟᱠᱪᱟᱨ ᱠᱚᱫᱚ ᱦᱩᱭᱩᱜ ᱠᱟᱱᱟ ᱡᱮᱢᱚᱱ ᱟᱞᱮ ᱥᱟᱱᱛᱟᱲ ᱠᱚᱫᱚᱞᱮ ᱢᱟᱱᱟᱣᱫᱟ ᱥᱚᱨᱦᱟᱭ ᱯᱚᱨᱚᱵᱽ ᱵᱟᱦᱟ ᱯᱚᱨᱚᱵᱽ ᱢᱚᱬᱮ ᱢᱟᱦᱟ ᱢᱟᱜ ᱢᱚᱬᱮ ᱢᱟᱦᱟ ᱛᱟᱨᱯᱚᱨ ᱠᱟᱨᱟᱢ ᱚᱱᱟ ᱠᱚ ᱞᱮᱠᱟᱛᱮ ᱥᱚᱨᱦᱟᱭ ᱥᱚᱨᱦᱟᱭ ᱨᱮᱫᱚ ᱟᱞᱮ ᱫᱚ ᱟᱭᱢᱟᱞᱮ ᱥᱚᱨᱦᱟᱭᱚᱜ ᱠᱟᱱᱟ ᱡᱟᱱᱩᱣᱟᱨᱤ ᱤᱝᱨᱮᱡᱤ ᱡᱟᱱᱩᱣᱟᱨᱤ ᱢᱟᱥ ᱠᱚᱛᱮ ᱚᱱᱟᱫᱚ ᱥᱚᱨᱦᱟᱭᱚᱜ ᱠᱟᱱᱟ ᱥᱚᱨᱦᱟᱭ ᱯᱚᱨᱚᱵᱽ ᱫᱚ ᱟᱞᱮᱫᱚ ᱢᱚᱬᱮ ᱫᱤᱱ ᱥᱟᱛ ᱫᱤᱱ ᱫᱷᱚᱨᱮ ᱞᱮ ᱥᱚᱨᱦᱟᱭᱚᱜ ᱠᱟᱱᱟ ᱡᱮᱢᱚᱱ ᱯᱨᱚᱛᱷᱚᱢ ᱩᱢᱩᱜ ᱩᱢᱩᱜ ᱢᱟᱦᱟ ᱛᱟᱨᱯᱚᱨ ᱛᱟᱨᱯᱚᱨ ᱫᱚ ᱫᱟᱠᱟᱭ ᱢᱟᱦᱟ ᱛᱟᱨᱯᱚᱨ ᱫᱚ ᱠᱷᱩᱱᱴᱟᱹᱣ ᱢᱟᱦᱟ ᱡᱟᱞᱮ ᱢᱟᱦᱟ ᱛᱟᱨᱯᱚᱨ ᱠᱷᱩᱱᱴᱟᱹᱣ ᱢᱟᱦᱟ ᱡᱟᱞᱮ ᱢᱟᱦᱟ ᱛᱟᱨᱯᱚᱨ ᱫᱚ ᱦᱩᱭᱩᱜ ᱠᱟᱱᱟ ᱦᱟᱹᱠᱩ ᱠᱟᱴᱠᱚᱢ ᱢᱟᱦᱟ ᱥᱟᱠᱨᱟᱛ ᱢᱟᱦᱟ ᱚᱱᱮ ᱚᱱᱠᱟᱞᱮ ᱢᱟᱱᱟᱣ ᱮᱫᱟ ᱟᱫᱚ ᱩᱢ ᱢᱟᱦᱟ ᱨᱮᱫᱚ ᱩᱢ ᱢᱟᱦᱟ ᱨᱮᱫᱚᱞᱮ ᱰᱟᱹᱵᱽᱨᱟᱹ ᱥᱟᱯᱷᱟᱜ ᱠᱟᱱᱟ ᱩᱢ ᱢᱟᱦᱟ ᱨᱮᱫᱚ ᱯᱩᱡᱟᱹᱭ ᱦᱩᱭᱩᱜ ᱠᱟᱱᱟ ᱩᱢ ᱢᱟᱦᱟ ᱥᱟᱠᱨᱟᱛ ᱫᱟᱠᱟᱭ ᱢᱟᱦᱟ ᱨᱮᱫᱚᱞᱮ ᱯᱩᱡᱟᱹᱭᱫᱟ ᱯᱩᱡᱟᱹ ᱠᱟᱛᱮᱫ ᱡᱟᱞᱮ ᱢᱟᱦᱟ ᱡᱟᱞᱮ ᱢᱟᱦᱟ ᱨᱮᱫᱚ ᱡᱟᱞᱮᱭᱟᱫᱮᱞᱮ ᱛᱟᱨᱯᱚᱨ ᱠᱷᱩᱱᱴᱟᱹᱣ ᱢᱟᱦᱟ ᱨᱮᱫᱚ ᱰᱟᱝᱨᱟ ᱠᱷᱩᱱᱴᱟᱹᱣ ᱠᱚᱣᱟᱞᱮ ᱡᱮᱨᱚᱠᱚᱢ ᱰᱟᱝᱨᱟ ᱠᱷᱩᱱᱴᱟᱹᱣ ᱠᱚᱣᱟ ᱰᱟᱝᱨᱟ ᱠᱩᱞᱦᱤ ᱨᱮ ᱯᱚᱛᱟᱣ ᱠᱟᱛᱮᱫ ᱥᱩᱱᱩᱢ ᱯᱤᱴᱷᱟᱹ ᱠᱚ ᱟᱭᱢᱟ ᱨᱚᱠᱚᱢᱞᱮ ᱤᱱᱠᱟᱹ ᱠᱟᱛᱮᱫ ᱠᱷᱩᱱᱴᱟᱹᱣ ᱢᱟᱦᱟ ᱫᱚ ᱦᱟᱹᱠᱩ ᱠᱟᱴᱠᱚᱢ ᱦᱟᱹᱠᱩ ᱠᱟᱴᱠᱚᱢ ᱢᱟᱦᱟ ᱨᱮᱫᱚ ᱟᱭᱢᱟ ᱨᱚᱠᱚᱢ ᱜᱚᱜᱚ ᱠᱚ ᱵᱟᱵᱟ ᱠᱚᱠᱚ ᱪᱟᱞᱟᱜᱼᱟ ᱦᱟᱹᱠᱩ ᱜᱚᱡ ᱠᱚ ᱛᱟᱨᱯᱚᱨ ᱠᱚ ᱛᱟᱨᱯᱚᱨ ᱫᱚ ᱥᱟᱠᱨᱟᱛ ᱢᱟᱦᱟ ᱥᱟᱠᱨᱟᱛ ᱦᱤᱞᱳᱜ ᱨᱮᱫᱚ ᱥᱮᱸᱫᱽᱨᱟ ᱠᱚ ᱠᱚᱲᱟ ᱠᱚ ᱵᱤᱨ ᱛᱮᱠᱚ ᱫᱟᱬᱟᱱᱟ ᱥᱮᱫᱟᱭ ᱞᱮᱠᱟ ᱱᱮᱛᱟᱨ ᱦᱚᱸ ᱦᱩᱭᱩᱜ ᱠᱟᱱ ᱜᱮᱭᱟ ᱛᱳ ᱥᱮᱸᱫᱽᱨᱟ ᱢᱟᱦᱟ ᱟᱭᱢᱟ ᱨᱚᱠᱚᱢ ᱡᱤᱵᱽᱼᱡᱤᱭᱟᱹᱞᱤ ᱠᱚᱞᱮ ᱥᱮᱸᱫᱽᱨᱟ ᱠᱟᱛᱮᱫ ᱞᱮ ᱜᱚᱡ ᱠᱚᱣᱟ ᱛᱳ ᱚᱱᱟᱫᱚ ᱥᱟᱠᱨᱟᱛ ᱢᱟᱦᱟ ᱯᱟᱲᱟᱣᱱᱟ ᱤᱱᱟᱹ ᱛᱟᱭᱚᱢ ᱫᱚ ᱦᱩᱭᱩᱜ ᱠᱟᱱᱟ ᱥᱟᱠᱨᱟᱛ ᱢᱟᱦᱟ ᱨᱮᱜᱮ ᱟᱫᱚ ᱟᱹᱭᱩᱵᱽ ᱥᱮᱫ ᱮᱱᱦᱤᱞᱳᱜ ᱫᱚ ᱵᱳᱡᱷᱟ ᱠᱚ ᱛᱩᱧ ᱵᱟᱲᱟ ᱠᱟᱛᱮᱫ ᱟᱫᱚ ᱢᱩᱪᱟᱹᱫᱚᱜ ᱠᱟᱱᱟ ᱥᱟᱠᱨᱟᱛ ᱢᱟᱦᱟ ᱠᱟᱛᱮᱫ ᱥᱚᱨᱦᱟᱭ ᱫᱚ ᱱᱚᱸᱰᱮᱜᱮ ᱢᱩᱪᱟᱹᱫᱚᱜ ᱠᱟᱱᱟ ᱚᱱᱮ ᱚᱱᱠᱟᱜᱮ ᱟᱞᱮᱫᱚ ᱱᱚᱱᱛᱮ ᱩᱛᱛᱚᱨ ᱫᱤᱱᱟᱡᱽᱯᱩᱨ ᱦᱚᱱᱚᱛ ᱨᱮᱫᱚ ᱥᱚᱨᱦᱟᱭ ᱜᱮ ᱟᱹᱰᱤ ᱡᱚᱜᱽ ᱡᱟᱢᱩᱴ ᱠᱟᱛᱮᱫ ᱞᱮ ᱢᱟᱱᱟᱣᱫᱟ ᱛᱳ ᱚᱠᱟ ᱞᱮᱠᱟᱛᱮ ᱟᱞᱮ ᱫᱚ ᱩᱛᱛᱚᱨ ᱫᱤᱱᱟᱡᱽᱯᱩᱨ ᱦᱚᱱᱚᱛ ᱨᱮᱫᱚ ᱥᱚᱨᱦᱟᱭ ᱜᱮ ᱢᱤᱫᱴᱮᱱ ᱞᱟᱹᱴᱩ ᱞᱮᱠᱟᱛᱮ ᱢᱟᱱᱟᱣ ᱦᱩᱭᱩᱜ ᱠᱟᱱᱟ ᱟᱨ ᱱᱮᱛᱟᱨ ᱞᱟᱦᱟᱛᱮ ᱪᱮᱫ ᱞᱮᱠᱟ ᱥᱚᱨᱦᱟᱭ ᱟᱹᱰᱤ ᱡᱚᱢ ᱡᱚᱢᱟᱴ ᱦᱩᱭᱩᱜ ᱠᱟᱱ ᱛᱟᱦᱮᱱᱟ ᱚᱱᱠᱟ ᱞᱮᱠᱟᱜᱮ ᱵᱟᱹᱭᱼᱵᱟᱹᱭᱛᱮ ᱞᱟᱦᱟ ᱛᱮᱫᱚ ᱛᱷᱚᱲᱟ ᱧᱚᱜ ᱫᱚ ᱠᱚᱢᱟᱣ ᱤᱫᱤ ᱞᱮᱱ ᱛᱟᱦᱮᱱᱟᱨ ᱫᱚ ᱟᱵᱟᱨ ᱵᱟᱹᱭᱼᱵᱟᱹᱭ ᱛᱮ ᱟᱹᱰᱤ ᱡᱚᱛᱚ ᱦᱚᱲ ᱠᱚ ᱥᱚᱡᱟᱜᱚᱜ ᱠᱟᱱᱟ ᱱᱤᱡᱮᱨ ᱞᱟᱠᱪᱟᱨ ᱤᱫᱤ ᱠᱟᱛᱮᱫ ᱵᱷᱟᱹᱜᱤ ᱠᱚ ᱥᱚᱪᱮᱛᱚᱱᱚᱜ ᱠᱟᱱᱛᱮ ᱱᱮᱛᱟᱨ ᱫᱚ ᱥᱚᱨᱦᱟᱭ ᱯᱚᱨᱚᱵᱽ ᱦᱚᱸ ᱟᱹᱰᱤ ᱡᱚᱢᱟᱴ ᱟᱹᱰᱤ ᱡᱚᱢᱟᱴ ᱛᱮᱠᱚ ᱢᱟᱱᱟᱣ ᱤᱫᱤᱭᱫᱟ ᱟᱫᱚ ᱱᱤᱛ ᱯᱚᱫᱽᱫᱷᱚᱛᱤ ᱛᱮ ᱡᱚᱛᱚ ᱟᱹᱰᱤ ᱢᱚᱡᱽ ᱛᱮᱜᱮ ᱦᱩᱭᱩᱜ ᱠᱟᱱᱟ ᱱᱤᱭᱟᱹᱜᱮ ᱤᱧᱤᱧ ᱢᱮᱱ ᱦᱚᱪᱚᱭᱫᱟ